ᱱᱚᱣᱟᱜᱮ ᱫᱮᱣᱟᱞ ᱠᱚᱨᱮ ᱵᱷᱤᱛ ᱠᱚᱨᱮ ᱞᱮᱠᱟ ᱤᱭᱩᱴᱩᱵᱽ ᱨᱮ ᱧᱮᱞ ᱠᱟᱛᱮ ᱵᱟᱦᱟ ᱠᱚ ᱡᱮᱢᱚᱱ ᱪᱤᱛᱨᱚ ᱠᱚ ᱵᱮᱱᱟᱣ ᱠᱟᱛᱮ ᱫᱤᱥᱚᱢ ᱦᱚᱲ ᱠᱚ ᱧᱮᱞ ᱦᱚᱪᱚᱭᱮᱫ ᱠᱚᱣᱟ ᱤᱧᱫᱚ ᱟᱹᱰᱤ ᱟᱹᱰᱤ ᱵᱮᱥᱤᱧ ᱵᱟᱲᱟᱭᱟ ᱟᱹᱰᱤ ᱵᱮᱥᱤᱧ ᱡᱚᱫᱟ ᱤᱧᱟᱹᱜ ᱧᱮᱞᱛᱮ ᱫᱤᱥᱚᱢ ᱨᱮ ᱴᱚᱞᱟᱨᱮ ᱟᱹᱛᱩ ᱨᱮ ᱡᱚᱛᱚᱜᱮ ᱱᱮᱥᱟᱭ ᱯᱩᱲᱥᱤ ᱡᱚᱛᱚ ᱜᱮᱠᱚ ᱵᱮᱱᱟᱣᱟ ᱵᱤᱰᱟᱹᱣ ᱮᱫᱟ ᱚᱱᱠᱟ ᱜᱮ ᱟᱨᱦᱚᱸ ᱱᱟᱦᱟᱜ ᱠᱩᱲᱤ ᱜᱤᱫᱽᱨᱟᱹ ᱠᱚᱠᱚ ᱜᱚᱲᱚᱢ ᱟᱭᱳᱣᱟᱜ ᱧᱮᱞ ᱠᱟᱛᱮᱜᱮ ᱟᱵᱚ ᱦᱚᱸᱵᱚᱱ ᱚᱞ ᱫᱚᱦᱚᱭᱟ ᱟᱵᱚ ᱦᱚᱸᱵᱚᱱ ᱵᱮᱱᱟᱣ ᱫᱚᱦᱚᱭᱟ ᱟᱵᱚᱦᱚᱸ ᱱᱚᱣᱟ ᱛᱮᱜᱮᱵᱚᱱ ᱫᱤᱥᱚᱢ ᱦᱚᱲ ᱠᱚᱵᱚᱱ ᱵᱮᱸᱜᱮᱫ ᱦᱚᱪᱚ ᱠᱚᱣᱟ ᱟᱵᱚᱣᱟᱜ ᱵᱷᱤᱛ ᱯᱤᱰᱟᱹᱨᱮ ᱚᱱᱠᱟᱜᱮ ᱤᱧᱦᱚᱸ ᱟᱹᱰᱤ ᱟᱹᱰᱤ ᱵᱮᱱᱟᱣ ᱠᱟᱛᱮ ᱴᱚᱞᱟ ᱯᱟᱲᱟᱨᱮ ᱫᱤᱥᱚᱢ ᱦᱚᱲ ᱠᱚ ᱡᱚᱛᱚ ᱠᱚ ᱟᱹᱰᱤᱜᱟᱱ ᱧᱮᱞ ᱦᱚᱪᱚ ᱟᱠᱟᱫ ᱠᱚᱣᱟ ᱟᱹᱰᱤᱜᱮ ᱢᱚᱡᱽ ᱵᱩᱡᱷᱟᱹᱜᱼᱟ ᱫᱟᱲᱮ ᱛᱟᱦᱮᱸ ᱵᱮᱲᱟᱨᱮ ᱚ ᱵᱷᱤᱛ ᱯᱤᱸᱰᱟᱹ ᱥᱟᱯᱷᱟ ᱞᱟᱹᱜᱤᱫᱼᱛᱮ ᱵᱟᱦᱟ ᱵᱮᱱᱟᱣ ᱞᱟᱹᱜᱤᱫᱼᱛᱮ ᱪᱤᱛᱨᱚ ᱵᱮᱱᱟᱣ ᱞᱟᱹᱜᱤᱫᱼᱛᱮ ᱟᱹᱰᱤ ᱟᱹᱰᱤ ᱨᱟᱹᱥᱠᱟᱹ ᱛᱟᱦᱮᱱᱟ ᱡᱤᱣᱤ ᱦᱚᱲᱢᱚ ᱨᱮ ᱱᱚᱣᱟ ᱛᱚᱵᱮ ᱮᱱᱟᱝ ᱱᱚᱣᱟ ᱫᱤᱥᱚᱢ ᱟᱨ ᱱᱚᱣᱟ ᱵᱷᱤᱛ ᱯᱤᱰᱟᱹ ᱧᱮᱞᱛᱮ ᱢᱚᱱᱮ ᱡᱤᱣᱤ ᱠᱚ ᱡᱚᱛᱚ ᱨᱟᱲᱮᱡ ᱜᱮᱢ ᱵᱩᱡᱷᱟᱹᱣᱟ ᱫᱤᱥᱚᱢ ᱦᱚᱲ ᱠᱚᱠᱚ ᱦᱮᱡ ᱞᱮᱱᱠᱷᱟᱱ ᱠᱚᱭᱚᱜ ᱢᱟᱸᱜᱟᱞ ᱞᱟᱜᱼᱟᱭ ᱛᱟᱢ